ᱱᱤᱛᱳᱜ ᱫᱚ ᱥᱚᱵᱽᱡᱤ ᱨᱮᱱᱟᱜ ᱫᱚ ᱢᱟᱱᱮ ᱱᱤᱛᱚᱝ ᱥᱚᱵᱽᱡᱤ ᱵᱳᱱ ᱨᱟᱠᱟᱵᱟ ᱢᱟᱱᱮ ᱟᱹᱞᱩ ᱩᱱ ᱥᱚᱢᱚᱭ ᱫᱚ ᱫᱟᱢ ᱫᱚ ᱠᱚᱢ ᱜᱮ ᱛᱮᱦᱮᱱᱟ ᱟᱨ ᱡᱚᱠᱷᱚᱱ ᱚᱱᱟ ᱵᱚᱱ ᱨᱟᱠᱟᱵ ᱵᱷᱟᱜᱟᱼᱟ ᱯᱚᱨᱮ ᱛᱮᱫᱚ ᱚᱱᱟ ᱫᱚ ᱡᱟᱹᱥᱛᱤ ᱜᱮ ᱫᱟᱢᱚᱜᱼᱟ ᱟᱨ ᱥᱚᱵᱽᱡᱤ ᱨᱮᱭᱟᱜ ᱫᱚ ᱢᱟᱱᱮ ᱟᱹᱞᱩ ᱥᱮ ᱠᱟᱨᱞᱟ ᱥᱮ ᱟᱭᱢᱟ ᱨᱚᱠᱚᱢ ᱟᱲᱟᱜ ᱥᱟᱠᱟᱢ ᱯᱟᱴ ᱟᱲᱟᱜ ᱠᱚ ᱟᱨ ᱯᱚᱴᱚᱞ ᱠᱚ ᱵᱮᱸᱜᱟᱲ ᱠᱚ ᱥᱮ ᱠᱩᱲᱡᱟᱹ ᱠᱚ ᱚᱱᱠᱟᱜᱮ ᱡᱷᱚᱛᱚ ᱜᱮ ᱢᱟᱱᱮ ᱨᱟᱠᱟᱵ ᱛᱚᱨᱟ ᱫᱚ ᱡᱚᱛᱚ ᱜᱮ ᱫᱟᱢ ᱫᱚ ᱠᱚᱢᱟᱣ ᱜᱮ ᱛᱮᱦᱮᱱᱟ ᱟᱨ ᱯᱚᱨᱮᱛᱮ ᱫᱚ ᱫᱟᱢ ᱫᱚ ᱡᱟᱹᱥᱛᱤᱜᱼᱟ ᱟᱫᱚ ᱡᱟᱹᱥᱛᱤᱜᱼᱟ ᱛᱟᱨᱯᱚᱨᱮ ᱚᱱᱠᱟᱜᱮ ᱠᱤᱪᱨᱤᱡ ᱠᱚ ᱨᱮᱱᱟᱜ ᱦᱚᱸ ᱟᱵᱚ ᱵᱚᱱ ᱦᱟᱛᱼᱟ ᱚᱱᱠᱟ ᱜᱮ ᱟᱨ ᱟᱵᱚ ᱠᱤᱪᱨᱤᱡ ᱵᱚᱱ ᱦᱟᱛᱼᱟ ᱫᱟᱢ ᱠᱚᱢ ᱥᱮ ᱡᱟᱹᱥᱛᱤ ᱛᱚ ᱟᱵᱚ ᱦᱚᱜᱼᱚᱸᱭ ᱱᱤᱛᱚᱜ ᱱᱤᱛᱚᱜ ᱵᱚᱱ ᱦᱟᱛ ᱮᱜ ᱠᱟᱱ ᱚᱱᱞᱟᱭᱤᱱ ᱚᱱᱞᱟᱭᱤᱱ ᱛᱮᱵᱚᱱ ᱦᱟᱛᱮᱜ ᱠᱟᱱ ᱛᱚ ᱟᱵᱚ ᱵᱚᱱ ᱚᱰᱟᱨ ᱮᱫᱟ ᱟᱨ ᱦᱟᱹᱡᱩᱜ ᱠᱟᱱ ᱛᱟᱵᱚᱱᱟ ᱟᱫᱚ ᱚᱱᱟ ᱫᱚ ᱟᱹᱰᱤ ᱥᱩᱵᱤᱛᱟ ᱞᱟᱹᱜᱤᱫ ᱜᱮ ᱦᱤᱡᱩᱜ ᱠᱟᱱ ᱛᱟᱵᱚᱱᱟ ᱟᱵᱚᱣᱟᱜ ᱫᱚ ᱢᱟᱱᱮ ᱡᱟᱦᱟᱱ ᱡᱤᱱᱤᱥ ᱜᱮ ᱠᱚᱨᱟᱣ ᱢᱟᱱᱮ ᱚᱱᱞᱟᱭᱤᱱ ᱛᱮᱵᱚᱱ ᱠᱚᱨᱟᱣᱫᱟ ᱢᱟᱱᱮ ᱥᱩᱵᱤᱛᱟ ᱜᱮᱭᱟ ᱟᱨ